ᱦᱮᱞᱳ ᱚ ᱟᱹᱞᱤᱧ ᱟᱵᱮᱱ ᱨᱩᱯᱪᱟᱸᱫᱽ ᱥᱚᱨᱮᱱ ᱵᱮᱱ ᱞᱟᱹᱭᱮᱜᱼᱟ ᱥᱮ ᱟᱹᱞᱤᱧ ᱫᱚ ᱥᱟᱶᱛᱟ ᱥᱩᱥᱟᱹᱨᱤᱭᱟᱹ ᱥᱳᱥᱮᱱ ᱢᱟᱹᱱᱰᱤ ᱞᱤᱧ ᱞᱟᱹᱭᱮᱜᱼᱟ ᱚ ᱱᱚᱣᱟ ᱟᱵᱚ ᱵᱟᱨᱩ ᱵᱟᱸᱠᱩᱲᱟ ᱦᱚᱱᱚᱛᱨᱮ ᱟᱵᱚ ᱪᱮᱫ ᱡᱚᱢ ᱧᱩ ᱤᱱᱠᱟᱹ ᱟᱵᱚᱣᱟᱜ ᱠᱟᱱᱟ ᱚ ᱚᱱᱟ ᱫᱚ ᱚᱠᱟ ᱞᱮᱠᱟ ᱵᱚᱱ ᱤᱥᱤᱱᱟ ᱚ ᱟᱲᱟᱜ ᱵᱷᱟᱹᱡᱤ ᱫᱚ ᱚᱠᱟ ᱞᱮᱠᱟ ᱢᱩᱱᱜᱟᱹ ᱟᱲᱟᱜ ᱜᱮ ᱦᱮᱸ ᱚ ᱚ ᱟᱨ ᱟᱵᱚᱣᱟᱜ ᱪᱮᱫ ᱪᱮᱫ ᱟᱨ ᱟᱵᱚᱣᱟᱜ ᱥᱟᱶᱛᱟ ᱞᱟᱹᱜᱤᱫᱛᱮ ᱡᱚᱢ ᱫᱚ ᱪᱮᱫ ᱪᱮᱫ ᱵᱷᱟᱹᱜᱤᱭᱟ ᱚ ᱚ ᱟᱨ ᱯᱤᱴᱷᱟᱹ ᱫᱚ ᱚᱠᱟ ᱞᱮᱠᱟ ᱠᱚ ᱤᱥᱤᱱᱟ ᱰᱩᱵᱩᱜ ᱯᱤᱴᱷᱟᱹ ᱚ ᱦᱳᱭ ᱢᱟ ᱛᱚᱵᱮ ᱡᱚᱦᱟᱨ ᱡᱚᱦᱟᱨ ᱟᱹᱰᱤᱜᱟᱱ ᱠᱟᱛᱷᱟ ᱵᱮᱱ ᱞᱟᱹᱭᱟᱜ ᱞᱤᱧᱟᱹ